ᱦᱮᱸ ᱦᱮᱞᱳ ᱦᱮᱸ ᱦᱮᱸ ᱱᱚᱣᱟᱫᱚ ᱥᱚᱵᱩᱡᱽ ᱱᱟᱨᱥᱟᱨᱤ ᱵᱟᱦᱟ ᱤᱭᱟᱹ ᱱᱟᱨᱥᱟᱨᱤ ᱠᱟᱱᱟ ᱦᱮᱸ ᱟᱢᱫᱚ ᱚᱠᱟ ᱠᱷᱚᱡ ᱥᱮᱪᱮᱫ ᱦᱮᱸ ᱵᱟᱦᱟ ᱫᱚ ᱟᱭᱢᱟ ᱞᱮᱠᱟ ᱵᱟᱦᱟᱜᱮ ᱢᱮᱱᱟᱜᱼᱟ ᱜᱳᱞᱟᱯ ᱢᱚᱞᱞᱤᱠᱟ ᱮᱸᱜ ᱤᱭᱟᱹ ᱮᱸᱜ ᱛᱟᱨᱯᱚᱨᱮ ᱡᱚᱵᱟ ᱵᱟᱦᱟ ᱦᱮᱸ ᱛᱟᱨᱯᱚᱨᱮ ᱠᱩᱥᱵᱤ ᱵᱟᱦᱟ ᱮᱸᱜ ᱯᱟᱸᱪ ᱛᱟᱨᱟ ᱵᱟᱦᱟ ᱱᱚᱣᱟ ᱠᱚᱦᱚᱸ ᱧᱟᱢᱚᱜ ᱜᱮᱭᱟ ᱦᱮᱸ ᱚᱱᱟ ᱵᱟᱦᱟᱫᱚ ᱯᱚᱧᱪᱟᱥ ᱴᱟᱠᱟ ᱠᱟᱛᱮᱫ ᱢᱤᱫᱴᱮᱱ ᱜᱮ ᱠᱩᱥᱵᱤ ᱵᱟᱦᱟ ᱫᱚ ᱯᱚᱸᱪᱤᱥ ᱴᱟᱠᱟ ᱠᱟᱛᱮᱫ ᱦᱮᱸ ᱚᱱᱟᱫᱚ ᱛᱤᱨᱤᱥ ᱴᱟᱠᱟ ᱯᱚᱸᱭᱛᱨᱤᱥ ᱴᱟᱠᱟ ᱦᱚᱸ ᱢᱮᱱᱟᱜᱼᱟ ᱡᱚ ᱫᱟᱨᱮ ᱠᱚᱦᱚᱸ ᱡᱚ ᱡᱚ ᱫᱟᱨᱮ ᱠᱚᱦᱚᱸ ᱢᱮᱱᱟᱜ ᱜᱮᱭᱟ ᱟᱭᱢᱟ ᱩᱞᱫᱟᱨᱮ ᱩᱞ ᱫᱟᱨᱮ ᱮᱸᱜ ᱠᱟᱱᱴᱷᱟᱲ ᱫᱟᱨᱮ ᱞᱤᱪᱩ ᱫᱟᱨᱮ ᱞᱮᱵᱩ ᱫᱟᱨᱮ ᱞᱮᱵᱩ ᱫᱟᱨᱮ ᱟᱭᱢᱟᱜᱮ ᱢᱮᱱᱟᱜᱼᱟ ᱚᱠᱟ ᱠᱚ ᱫᱚᱨᱠᱟᱨᱚᱜᱼᱟ ᱡᱚᱛᱚᱜᱮ ᱢᱮᱱᱟᱜᱼᱟ ᱟᱫᱚ ᱟᱢ ᱦᱮᱡ ᱞᱮᱱᱠᱷᱟᱱ ᱚᱱᱟ ᱞᱮᱵᱩ ᱞᱮᱵᱩᱻ ᱞᱮᱵᱩ ᱫᱟᱨᱮᱫᱚ ᱥᱳᱛᱛᱚᱨ ᱴᱟᱠᱟ ᱠᱟᱛᱮᱫ ᱢᱤᱫᱴᱮᱱ ᱜᱮ ᱠᱟᱱᱴᱷᱟᱲ ᱫᱟᱨᱮ ᱫᱚ ᱯᱚᱧᱪᱟᱥ ᱴᱟᱠᱟ ᱟᱨ ᱡᱩᱫᱤᱢ ᱦᱟᱛᱟᱣ ᱠᱷᱟᱱ ᱤᱭᱟᱹ ᱪᱮᱫ ᱠᱚ ᱢᱮᱛᱟᱜᱼᱟ ᱱᱚᱣᱟ ᱢᱚᱞᱞᱤᱠᱟ ᱩᱞ ᱥᱮ ᱟᱢᱨᱚᱯᱟᱞᱤ ᱮᱸᱜ ᱱᱚᱣᱟ ᱠᱚᱦᱚᱸᱢ ᱦᱟᱛᱟᱣ ᱫᱟᱲᱮᱭᱟᱜᱼᱟ ᱚᱱᱟ ᱠᱚᱦᱚᱸ ᱢᱮᱱᱟᱜᱼᱟ ᱟᱪᱪᱷᱟ ᱚᱱᱟᱫᱚ ᱟᱢᱮᱢ ᱦᱮᱡ ᱞᱮᱱᱠᱷᱟᱱ ᱜᱮ ᱛᱤᱱᱟᱹᱜ ᱮᱢ ᱦᱟᱛᱟᱣᱟ ᱰᱷᱮᱨ ᱧᱚᱜ ᱮᱢ ᱦᱟᱛᱟᱣ ᱠᱷᱟᱱ ᱚᱱᱟ ᱞᱮᱠᱟᱛᱮ ᱫᱟᱨᱮ ᱯᱤᱪᱷᱩ ᱥᱟᱵ ᱠᱟᱜ ᱢᱮ ᱯᱟᱸᱪ ᱴᱟᱠᱟ ᱠᱟᱛᱮᱫ ᱠᱚᱢᱟᱣ ᱦᱩᱭ ᱫᱟᱲᱮᱭᱟᱜᱼᱟ ᱟᱢᱮᱢ ᱦᱮᱡ ᱞᱮᱱᱠᱷᱟᱱ ᱛᱤᱱᱟᱹᱜ ᱮᱢ ᱦᱟᱛᱟᱣᱟ ᱚᱱᱟ ᱦᱤᱥᱟᱹᱵᱛᱮ ᱢᱳᱴᱟᱢᱩᱴᱤ ᱱᱚᱝᱠᱟᱧ ᱞᱟᱹᱭᱟᱢ ᱠᱟᱱᱟ ᱱᱤᱭᱟᱹ ᱠᱚ ᱢᱩᱫᱽᱨᱮ ᱦᱩᱭ ᱫᱟᱲᱮᱭᱟᱜᱼᱟ ᱦᱮᱸ ᱦᱮᱸ ᱴᱷᱤᱠ ᱜᱮᱭᱟ